ᱢᱤᱫ ᱦᱟᱡᱟᱨ ᱢᱚᱬᱮ ᱜᱮᱞ ᱜᱮᱞ ᱯᱮ ᱯᱮ ᱦᱟᱡᱟᱨ ᱛᱩᱨᱩᱭ ᱜᱮᱞ ᱢᱚᱬᱮ ᱴᱟᱠᱟ ᱛᱩᱨᱩᱭ ᱦᱟᱡᱟᱨ ᱢᱚᱬᱮ ᱜᱮᱞ ᱜᱮᱞ ᱯᱮ ᱯᱮ ᱦᱟᱡᱟᱨ ᱮᱭᱟᱭ ᱜᱮᱞ ᱵᱟᱨ ᱤᱥᱤ ᱤᱨᱟᱹᱞ ᱜᱮᱞ ᱤᱥᱤ ᱴᱟᱠᱟ